ᱤᱧ ᱴᱷᱮᱱ ᱠᱤᱞᱤᱠ ᱟᱠᱟᱱ ᱯᱷᱳᱴᱳ ᱠᱚ ᱢᱟᱨᱮᱭᱟᱜ ᱢᱮᱱᱟᱜᱼᱟ ᱦᱟᱨᱰ ᱠᱚᱯᱤ ᱡᱟᱦᱟᱸ ᱥᱮ ᱚᱲᱟᱜ ᱠᱚᱨᱮ ᱥᱟᱡᱟᱣ ᱟᱠᱟᱱ ᱫᱚᱦᱚᱣᱟᱠᱟᱱᱟ ᱟᱫᱚ ᱱᱤᱛᱳᱜ ᱰᱤᱡᱤᱴᱟᱞ ᱨᱮ ᱪᱮᱫ ᱞᱮᱠᱟᱛᱮ ᱩᱪᱟᱹᱲ ᱟᱹᱜᱩᱣᱟᱠᱟᱱᱟ ᱚᱱᱟ ᱫᱚ ᱢᱳᱵᱟᱭᱤᱞ ᱢᱟᱫᱽᱫᱷᱚᱢ ᱛᱮᱜᱮ ᱫᱚᱦᱚᱣᱟᱠᱟᱱᱟ ᱟᱨ ᱢᱳᱵᱟᱭᱤᱞ ᱨᱮ ᱫᱚᱦᱚᱣᱟᱠᱟᱱᱟ ᱡᱟᱦᱟᱸ ᱪᱮᱫ ᱯᱷᱳᱴᱳ ᱨᱮ ᱟᱨ ᱜᱩᱜᱚᱞ ᱨᱮᱦᱚᱸ ᱵᱟᱝ ᱯᱷᱮᱥᱵᱩᱠ ᱠᱚᱨᱮ ᱯᱳᱥᱴ ᱟᱠᱟᱱᱟ ᱪᱮᱫᱟᱜ ᱥᱮ ᱚᱱᱟ ᱠᱚᱨᱮ ᱯᱳᱥᱴ ᱠᱟᱛᱮᱫ ᱫᱚᱦᱚ ᱠᱟᱜ ᱠᱷᱟᱱ ᱵᱮᱥᱛᱮ ᱛᱟᱦᱮᱱᱟ ᱟᱨ ᱡᱟᱦᱟᱸ ᱞᱟᱦᱟ ᱠᱚ ᱢᱮᱱᱟᱜᱼᱟ ᱦᱟᱨᱰ ᱠᱚᱯᱤ ᱚᱱᱟ ᱠᱚᱫᱚ ᱚᱲᱟᱜ ᱠᱚᱨᱮ ᱥᱟᱡᱟᱣ ᱟᱠᱟᱱᱟ ᱚᱱᱟ ᱠᱚᱫᱚ ᱡᱟᱦᱟᱸ ᱛᱤᱨᱮ ᱧᱩᱨ ᱞᱮᱱᱠᱷᱟᱱ ᱠᱤ ᱵᱟᱝ ᱫᱟᱜ ᱠᱚ ᱵᱟᱡᱟᱣ ᱞᱮᱠᱷᱟᱱ ᱵᱟᱹᱲᱤᱡ ᱦᱚᱸ ᱫᱟᱲᱮᱭᱟᱜᱼᱟ ᱟᱨ ᱡᱟᱦᱟᱸ ᱢᱳᱵᱟᱭᱤᱞ ᱨᱮ ᱡᱳᱜᱟᱡᱳᱜᱽ ᱫᱚᱦᱚᱣᱟᱠᱟᱱᱟ ᱰᱤᱡᱤᱴᱟᱞ ᱛᱷᱨᱩ ᱛᱮ ᱚᱱᱟ ᱠᱚᱫᱚᱢ ᱫᱚᱦᱚ ᱠᱟᱜ ᱠᱷᱟᱱ ᱫᱚ ᱡᱳᱜᱟᱣᱡᱚᱛᱚᱱ ᱠᱟᱛᱮᱫ ᱚᱱᱟ ᱠᱚᱫᱚ ᱚᱱᱠᱟᱜᱮ ᱛᱟᱦᱮᱱᱟ ᱚᱱᱟᱛᱮ ᱢᱟᱨᱮ ᱪᱤᱛᱟᱹᱨ ᱨᱮᱱᱟᱜ ᱫᱚ ᱱᱤᱛᱳᱜ ᱫᱷᱟᱹᱵᱤᱡ ᱦᱚᱸ ᱱᱚᱣᱟ ᱢᱳᱵᱟᱭᱤᱞ ᱤᱫᱤᱛᱮ ᱠᱤ ᱵᱟᱝ ᱢᱳᱵᱟᱭᱤᱞ ᱛᱷᱨᱩ ᱛᱮ ᱚᱱᱟ ᱯᱷᱳᱴᱳ ᱠᱚᱫᱚ ᱫᱚᱦᱚᱣᱟᱠᱟᱱ ᱜᱮᱭᱟ ᱟᱨ ᱢᱟᱨᱮᱭᱟᱜ ᱯᱷᱳᱴᱳ ᱠᱚ ᱡᱟᱦᱟᱸ ᱢᱮᱱᱟᱜᱼᱟ ᱚᱱᱟ ᱠᱚ ᱯᱷᱳᱴᱳ ᱨᱮᱱᱟᱜ ᱫᱚ ᱱᱤᱛᱳᱜ ᱫᱚ ᱟᱹᱰᱤᱜᱮ ᱜᱚᱱᱚᱝ ᱢᱮᱱᱟᱜᱼᱟ